ᱟᱞᱮ ᱱᱚᱣᱟ ᱩᱛᱛᱚᱨ ᱫᱤᱱᱟᱡᱽᱯᱩᱨ ᱨᱮᱫᱚ ᱵᱟᱯᱞᱟ ᱫᱚ ᱥᱚᱨᱵᱚ ᱯᱨᱚᱛᱷᱚᱢ ᱫᱚ ᱠᱩᱲᱤ ᱠᱚᱲᱟ ᱵᱟᱱᱟ ᱦᱚᱲ ᱠᱚ ᱧᱮᱯᱮᱞ ᱠᱤᱱᱟᱹ ᱧᱮᱯᱮᱞ ᱨᱮ ᱵᱟᱱᱟ ᱦᱚᱲᱟᱜ ᱠᱩᱥᱤ ᱢᱤᱫ ᱞᱮᱱᱠᱷᱟᱡ ᱠᱚᱲᱟ ᱠᱩᱲᱤ ᱵᱟ ᱠᱚᱲᱟ ᱠᱩᱲᱤ ᱨᱮᱱ ᱜᱟᱨᱡᱮᱱ ᱠᱚ ᱠᱩᱥᱤ ᱞᱮᱱᱠᱷᱟᱡ ᱛᱟᱯᱚᱨᱮ ᱫᱚ ᱨᱟᱭᱵᱟᱨ ᱥᱟᱵ ᱠᱟᱛᱮ ᱠᱟᱛᱷᱟ ᱵᱟᱨᱛᱟᱭᱟᱠᱚ ᱵᱟᱯᱞᱟ ᱥᱮᱡ ᱤᱫᱤ ᱜᱚᱴᱟ ᱠᱟᱛᱮ ᱨᱟᱭᱵᱟᱨ ᱥᱟᱵ ᱠᱟᱛᱮ ᱵᱟᱯᱞᱟ ᱥᱮᱡ ᱠᱚ ᱤᱫᱤ ᱜᱚᱴᱟᱭᱟ ᱠᱚ ᱵᱟᱯᱞᱟ ᱥᱮᱡ ᱠᱚ ᱜᱚᱴᱟ ᱩᱨᱤᱡᱟ ᱩᱨᱤᱡ ᱠᱟᱛᱮ ᱟᱞᱮ ᱥᱮᱡ ᱫᱚ ᱚᱠᱚᱭ ᱫᱚ ᱯᱮ ᱢᱟᱦᱟ ᱚᱠᱚᱭ ᱫᱚ ᱢᱚᱬᱮ ᱢᱟᱦᱟ ᱠᱚ ᱥᱩᱱᱩᱢ ᱥᱟᱥᱟᱝ ᱠᱚ ᱚᱡᱚᱜᱚᱜᱼᱟ ᱵᱤᱥᱤᱨ ᱵᱷᱟᱜᱽ ᱠᱟᱛᱮ ᱫᱚ ᱯᱮ ᱢᱟᱦᱟ ᱜᱮ ᱟᱞᱮ ᱥᱮᱫ ᱫᱚ ᱥᱩᱱᱩᱢ ᱥᱟᱥᱟᱝ ᱠᱚ ᱚᱡᱚᱜᱚᱜ ᱠᱟᱱᱟ ᱛᱚ ᱥᱩᱱᱩᱢ ᱥᱟᱥᱟᱝ ᱠᱚᱲᱟ ᱚᱲᱟᱜ ᱥᱮᱡ ᱫᱚ ᱯᱮ ᱢᱟᱦᱟ ᱨᱮᱠᱚ ᱢᱟᱰᱣᱟ ᱠᱮᱜ ᱜᱮ ᱯᱮ ᱢᱟᱦᱟ ᱥᱩᱱᱩᱢ ᱥᱟᱥᱟᱝ ᱚᱡᱚᱜ ᱠᱟᱛᱮ ᱵᱟᱹᱨᱭᱟᱹᱛ ᱠᱚ ᱪᱟᱞᱟᱜᱼᱟ ᱰᱷᱚᱞ ᱫᱟᱹᱣᱲᱟᱹ ᱟᱱᱛᱮ ᱨᱟᱹᱦᱤᱭᱟᱱᱛᱮ ᱪᱟᱞᱟᱣ ᱠᱟᱛᱮ ᱵᱟᱹᱨᱭᱟᱹᱛ ᱴᱟᱺᱰᱤ ᱨᱮ ᱵᱟᱹᱨᱭᱟᱹᱛ ᱠᱚᱠᱚ ᱫᱟᱨᱟᱢ ᱫᱟᱜ ᱠᱚᱣᱟ ᱚᱸᱰᱮ ᱰᱷᱳᱞ ᱠᱚ ᱨᱩᱭᱟ ᱨᱩ ᱠᱟᱛᱮ ᱫᱟᱨᱟᱢ ᱫᱟᱜ ᱠᱟᱛᱮ ᱡᱟᱶᱟᱭ ᱫᱟᱨᱟᱢ ᱫᱟᱜ ᱠᱚ ᱦᱟᱹᱡᱩᱜᱼᱟ ᱡᱟᱶᱟᱭ ᱫᱟᱨᱟᱢ ᱫᱟᱜ ᱠᱟᱛᱮ ᱠᱚ ᱤᱫᱤᱭᱮᱭᱟ ᱵᱟᱹᱨᱭᱟᱹᱛ ᱠᱚᱠᱚ ᱴᱷᱟᱶ ᱡᱟᱭᱜᱟ ᱨᱮᱠᱚ ᱫᱚᱦᱚ ᱠᱚᱣᱟ ᱫᱚᱦᱚ ᱠᱟᱛᱮ ᱵᱟᱞᱟᱭᱟᱼᱥᱟᱠᱟᱭᱟ ᱠᱚ ᱧᱟᱯᱟᱢᱚᱜᱼᱟ ᱡᱟᱶᱟᱭ ᱫᱟᱨᱟᱢ ᱫᱟᱜ ᱠᱟᱛᱮ ᱡᱟᱶᱟᱭ ᱠᱚ ᱰᱟᱹᱵᱨᱟᱹ ᱥᱟᱯᱟᱭᱮᱭᱟ ᱩᱢᱼᱰᱟᱵᱨᱟᱹ ᱠᱟᱛᱮ ᱵᱟᱹᱦᱩ ᱠᱩᱲᱤ ᱦᱚᱸᱠᱚ ᱩᱢᱼᱰᱟᱹᱵᱨᱟᱹᱭᱮᱭᱟ ᱛᱟᱯᱚᱨᱮ ᱫᱚ ᱵᱟᱯᱞᱟ ᱠᱚ ᱥᱮᱡ ᱚᱱᱛᱮ ᱩᱢᱼᱰᱟᱹᱵᱨᱟᱹ ᱪᱟᱞᱟᱜᱼᱟ ᱟᱨ ᱦᱟᱱᱛᱮ ᱫᱟᱜ ᱵᱟᱯᱞᱟ ᱥᱮᱡ ᱤᱫᱤ ᱠᱚ ᱰᱷᱚᱞ ᱠᱚᱫᱚ ᱰᱚᱢ ᱠᱚᱫᱚ ᱫᱟᱜ ᱵᱟᱯᱞᱟ ᱥᱮᱫ ᱤᱫᱤ ᱨᱮᱭᱟᱜ ᱠᱚ ᱨᱩᱭᱟ ᱩᱰᱩᱠ ᱠᱚᱣᱟ ᱨᱩ ᱠᱚ ᱡᱟ ᱠᱚ ᱢᱮᱱᱟᱜ ᱠᱚᱣᱟ ᱫᱟᱜ ᱵᱟᱯᱞᱟ ᱨᱩ ᱞᱟᱹᱜᱤᱫ ᱠᱚ ᱩᱰᱩᱠ ᱠᱚᱣᱟ ᱪᱟᱞᱟᱜᱼᱟᱠᱚ ᱜᱷᱟᱴ ᱛᱮ ᱨᱩ ᱛᱮ ᱮᱱᱮᱡ ᱮᱱᱮᱡ ᱛᱮ ᱟᱹᱰᱤ ᱨᱟᱹᱥᱠᱟᱹ ᱠᱚ ᱮᱱᱮᱡᱟ ᱮᱱᱮᱡ ᱵᱟᱲᱟ ᱠᱟᱛᱮ ᱨᱩᱣᱟᱹᱲ ᱜᱷᱟᱴ ᱠᱷᱚᱡᱽ ᱨᱩᱣᱟᱹᱲ ᱠᱟᱛᱮ ᱥᱟᱯᱲᱟᱣ ᱥᱟᱡᱟᱣ ᱥᱟᱯᱲᱟᱣ ᱠᱟᱛᱮ ᱩᱢ ᱰᱟᱹᱵᱨᱟᱹ ᱠᱟᱛᱮ ᱡᱟᱶᱟᱭ ᱠᱚᱲᱟ ᱦᱚᱸ ᱡᱟᱱᱟᱢ ᱫᱟᱜ ᱟᱹᱜᱩ ᱠᱟᱛᱮ ᱠᱚ ᱩᱢ ᱰᱟᱹᱵᱨᱟᱹᱭᱮᱭᱟ ᱠᱩᱲᱤ ᱦᱚᱸ ᱡᱟᱱᱟᱢ ᱫᱟᱜ ᱛᱮᱠᱚ ᱩᱢᱼᱰᱟᱹᱵᱨᱟᱹᱭᱮᱭᱟ ᱩᱢᱼᱰᱟᱹᱵᱨᱟᱹ ᱠᱟᱛᱮ ᱩᱱᱠᱤᱱ ᱚᱱᱟ ᱥᱤᱸᱫᱽᱨᱟᱹ ᱫᱟᱱ ᱞᱟᱦᱟ ᱨᱮ ᱤᱨᱤᱞ ᱛᱮᱫ ᱠᱚᱲᱟ ᱥᱚᱸᱜᱮ ᱫᱟᱲᱦᱤᱭᱮᱭᱟ ᱠᱚ ᱡᱟᱦᱟᱸ ᱫᱚ ᱟᱫᱚᱣᱟ ᱪᱟᱣᱞᱮ ᱡᱚᱢ ᱠᱟᱛᱮ ᱡᱟᱦᱟᱸ ᱫᱚ ᱤᱨᱤᱞ ᱢᱮ ᱠᱚᱲᱟ ᱢᱟᱱᱮ ᱫᱟᱲᱦᱤᱭᱮᱭᱟᱭ ᱢᱟᱱᱮ ᱜᱟᱢᱪᱷᱟ ᱮᱢᱟᱭᱟᱭ ᱚᱱᱟ ᱦᱩᱭ ᱯᱚᱨᱮ ᱠᱷᱟᱡ ᱜᱮ ᱥᱤᱸᱫᱽᱨᱟᱹ ᱫᱟᱱ ᱦᱩᱭᱩᱜᱼᱟ ᱥᱤᱸᱫᱽᱨᱟᱹ ᱫᱟᱱ ᱥᱚᱢᱚᱭ ᱥᱤᱸᱫᱽᱨᱟᱹ ᱫᱟᱱ ᱦᱩᱭ ᱠᱟᱛᱮ ᱜᱮ ᱩᱱ ᱡᱚᱠᱷᱚᱡ ᱫᱚ ᱟᱹᱰᱤ ᱠᱚ ᱨᱟᱹᱥᱠᱟᱹᱭᱟ ᱟᱨ ᱩᱱ ᱡᱚᱠᱷᱚᱡ ᱰᱷᱚᱞ ᱠᱚ ᱨᱩᱭᱟ ᱩᱱ ᱡᱚᱠᱷᱚᱡ ᱜᱮ ᱱᱟᱹᱴᱣᱟᱹ ᱫᱚᱱ ᱠᱚ ᱮᱱᱮᱡᱼᱟ ᱟᱨ ᱱᱟᱹᱴᱣᱟᱹ ᱫᱚᱱ ᱫᱚ ᱟᱹᱰᱤ ᱨᱟᱹᱥᱠᱟᱹᱣᱟᱱ ᱡᱩᱛ ᱵᱩᱡᱷᱟᱹᱜᱼᱟ ᱤᱱᱟᱹ ᱥᱚᱢᱚᱭ ᱨᱮ ᱤᱱᱟᱹ ᱯᱚᱨᱮ ᱫᱚ ᱚᱱᱟ ᱠᱚ ᱦᱩᱭ ᱵᱟᱲᱟᱭᱮᱱ ᱠᱷᱟᱡ ᱫᱚ ᱵᱟᱹᱭᱥᱤ ᱠᱚ ᱫᱩᱲᱩᱵᱼᱟ ᱵᱟᱭᱥᱤ ᱨᱮᱦᱚᱸ ᱟᱭᱢᱟ ᱵᱟᱞᱟᱭᱟᱼᱥᱟᱠᱟᱭᱟ ᱟᱹᱰᱤᱜᱟᱱ ᱠᱩᱥᱤ ᱨᱟᱹᱥᱠᱟᱹᱣᱟᱱ ᱛᱮᱠᱚ ᱥᱮᱨᱮᱧ ᱡᱚᱝᱟ ᱱᱤᱭᱟᱹ ᱟᱲᱮ ᱠᱷᱚᱱ ᱠᱚ ᱥᱮᱨᱮᱧ ᱡᱚᱝᱟ ᱮᱠᱫᱚᱢ ᱦᱟᱱᱛᱮ ᱦᱟᱱᱛᱮ ᱠᱚ ᱠᱩᱞᱟ ᱚᱱᱛᱮ ᱠᱷᱚᱡ ᱠᱚ ᱥᱮᱨᱮᱧ ᱡᱚᱝᱟ ᱟᱹᱰᱤ ᱱᱟᱯᱟᱭ ᱜᱮ ᱟᱸᱡᱚᱢᱚᱜᱼᱟ ᱚᱱᱟ ᱠᱚ ᱦᱩᱭ ᱵᱟᱲᱟ ᱠᱟᱛᱮ ᱜᱤᱰᱤ ᱪᱩᱢᱟᱹᱲᱟ ᱦᱩᱭᱩᱜᱼᱟ ᱫᱟᱱᱼᱴᱷᱚᱝ ᱮᱢᱚᱜ ᱨᱮᱭᱟᱜ ᱚᱠᱚᱭ ᱪᱮᱫ ᱞᱮᱠᱟᱱ ᱠᱩᱥᱤ ᱪᱮᱫ ᱠᱚ ᱫᱟᱱ ᱠ ᱮᱢ ᱨᱮᱭᱟᱜ ᱠᱚ ᱢᱚᱱᱮ ᱜᱚᱴᱷᱚᱱᱟᱣᱟᱠᱟᱜᱼᱟ ᱚᱱᱟᱠᱚ ᱮᱢ ᱪᱟᱞ ᱵᱟᱲᱟ ᱠᱟᱛᱮᱫ ᱢᱩᱪᱟᱹᱫ ᱨᱮᱫᱚ ᱟᱵᱟᱨ ᱢᱚᱡᱽ ᱜᱮ ᱡᱚᱛᱚ ᱞᱮᱠᱷᱟ ᱯᱩᱨᱟᱹ ᱦᱩᱭ ᱠᱟᱛᱮ ᱢᱟᱹᱡᱷᱤ ᱠᱚᱣᱟᱜ ᱥᱚᱭ ᱥᱤᱜᱽᱱᱮᱪᱟᱨ ᱮᱢ ᱠᱟᱛᱮ ᱡᱚᱛᱚ ᱫᱟᱢ ᱠᱚᱢ ᱠᱚ ᱡᱤᱢᱟᱣᱟᱠᱚᱣᱟ ᱠᱚᱲᱟ ᱥᱮᱱ ᱠᱚ ᱟᱨ ᱵᱟᱞᱟᱭᱟᱼᱥᱟᱠᱟᱭᱟ ᱢᱤᱫ ᱮᱠᱚᱨ ᱡᱚᱦᱟᱨ ᱮᱢ ᱠᱟᱛᱮ ᱢᱚᱡᱽᱛᱮ ᱱᱟᱯᱟᱭ ᱛᱮᱠᱚ ᱵᱤᱫᱟᱹᱭ ᱜᱚᱫ ᱠᱟᱠᱚᱣᱟ

ᱨᱟᱹᱥᱠᱟᱹ ᱠᱟᱛᱮ ᱩᱱᱠᱩ ᱥᱟᱶᱛᱮᱦᱚᱸ ᱟᱞᱮ ᱠᱚ ᱟᱛᱳ ᱨᱮᱱ ᱠᱚᱲᱟ ᱠᱚᱦᱚᱸ ᱠᱚ ᱨᱟᱹᱥᱠᱟᱹᱭᱟ ᱵᱟᱹᱨᱭᱟᱹᱛ ᱠᱚᱦᱚᱸ ᱤᱱᱟᱹ ᱯᱚᱨᱮ ᱠᱷᱟᱱ ᱫᱚ ᱵᱷᱚᱡᱽ ᱫᱟᱠᱟ ᱠᱚ ᱤᱥᱤᱱ ᱞᱮᱱᱠᱷᱟᱱ ᱚᱱᱟ ᱠᱚ ᱡᱚᱢ ᱵᱟᱲᱟ ᱠᱟᱛᱮ ᱟᱨᱚ ᱦᱟᱸᱜ ᱠᱚ ᱢᱚᱡᱽᱛᱮ ᱱᱟᱯᱟᱭ ᱠᱟᱛᱮ ᱟᱫᱚ ᱠᱚ ᱩᱱᱠᱩ ᱫᱚᱠᱚ

ᱵᱤᱫᱟᱹ ᱥᱮᱡ ᱥᱟᱡᱟᱣᱼᱥᱟᱯᱲᱟ ᱠᱟᱛᱮ ᱧᱟᱯᱟᱢ ᱠᱟᱛᱮ ᱵᱤᱫᱟᱹ ᱠᱟᱛᱮ ᱟᱨᱦᱚᱸ ᱠᱩᱲᱤ ᱠᱚᱲᱟ ᱠᱚ ᱤᱫᱤ ᱨᱩᱣᱟᱹᱲ ᱠᱤᱱᱟᱹ ᱤᱫᱤ ᱠᱟᱛᱮ ᱟᱨᱦᱚᱸ ᱠᱤᱱ ᱨᱩᱣᱟᱹᱲ ᱦᱤᱡᱩᱜ ᱟᱹᱠᱤᱱ ᱨᱩᱣᱟᱹᱲ ᱦᱤᱡᱩᱜ ᱠᱟᱛᱮ ᱟᱨᱚ ᱯᱟᱸᱪᱼᱪᱷᱚ ᱫᱤᱱ ᱵᱟᱫ ᱫᱩᱣᱟᱹᱨ ᱞᱮᱵᱮᱫ ᱠᱚ ᱤᱫᱤ ᱠᱤᱱᱟᱹ ᱨᱩᱣᱟᱹᱲ ᱤᱫᱤ ᱠᱟᱛᱮ ᱟᱵᱟᱨ ᱠᱤᱱ ᱨᱩᱣᱟᱹᱲ ᱦᱤᱡᱩᱜᱼᱟ ᱤᱱᱟᱹ ᱨᱩᱣᱟᱹᱲ ᱦᱮᱡ ᱠᱟᱛᱮ ᱟᱵᱟᱨ ᱠᱤᱱ ᱛᱟᱦᱮᱸ ᱩᱛᱟᱹᱨᱚᱜᱼᱟ